ᱡᱳᱜ ᱵᱮᱭᱟᱢ ᱫᱚ ᱟᱵᱚ ᱦᱚᱲᱢᱚ ᱞᱟᱜᱤᱫᱼᱛᱮ ᱟᱹᱰᱤ ᱥᱚᱨᱮᱥ ᱜᱮᱭᱟ ᱟᱵᱚ ᱫᱷᱟᱹᱨᱛᱤ ᱨᱮ ᱡᱚᱛᱚ ᱦᱚᱲ ᱡᱳᱜ ᱵᱮᱭᱟᱢ ᱠᱷᱟᱱ ᱫᱚᱵᱚᱱ ᱦᱚᱲᱢᱚ ᱠᱚ ᱵᱮᱥ ᱫᱷᱟᱨᱟ ᱛᱟᱦᱮᱱᱟ ᱟᱵᱚ ᱱᱟᱦᱟᱜ ᱢᱟᱭᱟᱢ ᱠᱚ ᱦᱟᱱᱛᱮ ᱱᱟᱛᱮ ᱦᱚᱲᱢᱚ ᱨᱮ ᱫᱟᱹᱲᱟᱭ ᱟᱨ ᱦᱟᱲᱟᱢ ᱦᱚᱲ ᱠᱚᱢᱟ ᱱᱚᱝᱠᱟ ᱜᱚᱰᱟ ᱠᱚ ᱥᱮ ᱠᱩᱞᱦᱤ ᱠᱚᱨᱮ ᱵᱟᱵᱚᱱ ᱛᱟᱲᱟᱢ ᱵᱟᱲᱟ ᱫᱟᱲᱮᱭᱟᱜᱼᱟ ᱚᱲᱟᱜ ᱠᱚᱨᱮ ᱫᱩᱲᱩᱵ ᱵᱟᱲᱟ ᱟᱛᱮᱫ ᱵᱚᱱ ᱡᱳᱜ ᱵᱮᱭᱟᱢ ᱠᱷᱟᱱ ᱫᱚ ᱯᱷᱟᱭᱫᱟ ᱦᱮᱡ ᱟᱵᱚᱱᱟ ᱟᱨ ᱵᱮᱥ ᱫᱷᱟᱨᱟ ᱯᱷᱩᱨᱛᱤ ᱫᱷᱟᱨᱟᱵᱚᱱ ᱛᱟᱦᱮᱱᱟ ᱡᱟᱦᱟᱸᱞᱮᱠᱟ ᱠᱤ ᱰᱟᱠᱛᱚᱨ ᱦᱚᱸᱠᱚ ᱥᱟᱡᱮᱥᱴ ᱵᱚᱱᱟ ᱡᱮ ᱵᱟᱝᱜᱮ ᱟᱯᱮ ᱡᱳᱜ ᱵᱮᱭᱟᱢ ᱯᱮ ᱚᱲᱟᱜ ᱨᱮ ᱵᱟᱠᱷᱟᱱ ᱫᱚ ᱵᱟᱨᱦᱮ ᱠᱚ ᱥᱮᱱ ᱠᱟᱛᱮᱫ ᱟᱨ ᱚᱱᱟ ᱵᱟᱠᱷᱨᱟᱛᱮ ᱟᱵᱚ ᱴᱟᱭᱤᱢ ᱚᱰᱳᱠ ᱟᱵᱚᱱ ᱡᱳᱜ ᱵᱮᱭᱟᱢ ᱟᱵᱚᱱ ᱟᱨ ᱟᱵᱚ ᱱᱚᱝᱠᱟ ᱵᱳᱭᱜᱽᱜᱟᱱᱤᱠ ᱦᱤᱥᱟᱹᱵᱛᱮ ᱡᱳᱜ ᱵᱮᱭᱟᱢ ᱦᱚᱸ ᱟᱹᱰᱤ ᱵᱮᱥ ᱡᱤᱱᱤᱥ ᱠᱟᱱᱟ ᱟᱨ ᱟᱭᱢᱟ ᱦᱚᱲᱜᱮ ᱡᱳᱜ ᱵᱮᱭᱟᱢ ᱫᱚᱠᱚ ᱠᱩᱥᱤᱭᱟᱜ ᱜᱮᱭᱟ ᱠᱚ ᱟᱨ ᱡᱚᱛᱚ ᱦᱚᱲᱜᱮ ᱡᱳᱜ ᱵᱮᱭᱟᱢ ᱥᱟᱱᱟ ᱠᱚᱣᱟ ᱪᱮᱫᱟᱜ ᱥᱮ ᱟᱵᱚᱣᱟᱜ ᱦᱚᱲᱢᱚ ᱱᱚᱲᱪᱚᱲ ᱞᱮᱱᱠᱷᱟᱱ ᱫᱚ ᱵᱮᱥ ᱫᱷᱟᱨᱟ ᱵᱩᱡᱷᱟᱹᱜᱼᱟ ᱟᱨ ᱵᱷᱟᱹᱜᱤ ᱫᱷᱟᱨᱟ ᱵᱚᱱ ᱢᱚᱱᱮᱭᱟᱵᱚᱱ ᱢᱚᱱᱮ ᱠᱚᱦᱚᱸ ᱢᱟᱭᱤᱰ ᱠᱚ ᱯᱷᱨᱮᱥ ᱫᱷᱟᱨᱟ ᱵᱚᱱ ᱵᱩᱡᱷᱟᱹᱣᱟ ᱡᱳᱜ ᱵᱮᱭᱟᱢ ᱠᱷᱟᱱ ᱵᱚᱱ